ᱤᱧ ᱡᱟᱦᱟᱸ ᱮᱞᱟᱠᱟᱨᱮᱱ ᱠᱟᱹᱱᱟᱹᱧ ᱚᱱᱟ ᱮᱞᱟᱠᱟ ᱨᱮᱫᱚ ᱟᱭᱢᱟ ᱞᱮᱠᱟᱱ ᱥᱠᱩᱞ ᱥᱚᱨᱠᱟᱨᱤ ᱥᱠᱩᱞ ᱢᱮᱱᱟᱜ ᱜᱮᱭᱟ ᱢᱮᱱᱠᱷᱟᱱ ᱱᱚᱣᱟ ᱥᱚᱨᱠᱟᱨᱤ ᱥᱠᱩᱞ ᱨᱮ ᱱᱚᱸᱰᱮᱱᱟ ᱥᱤᱠᱠᱷᱟᱛᱮ ᱥᱮ ᱯᱟᱲᱦᱟᱣᱛᱮ ᱤᱧ ᱵᱟᱹᱧ ᱠᱩᱥᱤᱜ ᱠᱟᱱᱟ ᱪᱮᱫᱟᱜ ᱮᱱᱛᱮ ᱥᱚᱨᱠᱟᱨᱤ ᱥᱠᱩᱞ ᱨᱮᱫᱚ ᱡᱚᱛᱚ ᱥᱩᱵᱤᱫᱷᱟ ᱥᱚᱨᱠᱟᱨᱮ ᱮᱢ ᱟᱠᱟᱱ ᱜᱮᱭᱟ ᱢᱮᱱᱠᱷᱟᱱ ᱡᱚᱛᱚ ᱥᱩᱵᱤᱫᱷᱟ ᱮᱢ ᱠᱟᱛᱮᱫ ᱦᱚᱸ ᱥᱚᱨᱠᱟᱨ ᱫᱚ ᱥᱤᱠᱠᱷᱟ ᱨᱮᱭᱟᱜ ᱫᱚ ᱱᱤᱛ ᱦᱟᱹᱵᱤᱡ ᱪᱮᱫᱦᱚᱸ ᱟᱹᱣᱨᱤᱭ ᱠᱩᱨᱩᱢᱩᱴᱩᱭᱟ ᱥᱚᱨᱠᱟᱨᱮ ᱮᱢᱚᱜ ᱠᱟᱱᱜᱮᱭᱟ ᱠᱤᱪᱨᱤᱡ ᱠᱷᱟᱺᱰᱩᱣᱟᱹᱜ ᱰᱨᱮᱥ ᱠᱚ ᱡᱚᱢᱼᱧᱩ ᱠᱚ ᱢᱮᱱᱠᱷᱟᱱ ᱴᱤᱪᱟᱨ ᱨᱮᱱᱟᱜ ᱫᱚ ᱱᱤᱛ ᱦᱟᱹᱵᱤᱡ ᱟᱹᱣᱨᱤᱭ ᱵᱮᱵᱚᱥᱛᱷᱟᱭᱟ ᱟᱨ ᱱᱚᱣᱟ ᱟᱞᱮ ᱚᱠᱟ ᱫᱷᱟᱣᱟ ᱰᱟᱝᱜᱟᱞ ᱟᱹᱛᱩᱨᱮ ᱥᱠᱩᱞ ᱢᱮᱱᱟᱜ ᱱᱚᱣᱟ ᱥᱠᱩᱞ ᱨᱮᱫᱚ ᱜᱤᱫᱽᱨᱟᱹ ᱠᱷᱟᱹᱞᱤ ᱪᱟᱞᱟᱜ ᱟᱨᱠᱚ ᱦᱤᱡᱩᱜ ᱠᱟᱱᱟ ᱢᱮᱱᱠᱷᱟᱱ ᱥᱤᱠᱠᱷᱟ ᱫᱚ ᱵᱟᱠᱚ ᱪᱮᱫ ᱫᱟ ᱚᱠᱟ ᱥᱟᱹᱦᱤ ᱥᱤᱠᱠᱷᱟ ᱦᱩᱭᱩᱜ ᱡᱟᱹᱨᱩᱲ ᱠᱟᱱᱟ ᱱᱚᱣᱟᱫᱚ ᱱᱤᱛ ᱦᱟᱹᱵᱤᱡ ᱟᱹᱣᱨᱤ ᱠᱚ ᱧᱟᱢᱟ ᱪᱮᱫᱟᱜᱼᱛᱮ ᱱᱚᱸᱰᱮ ᱫᱚ ᱵᱟᱨᱭᱟ ᱯᱮᱨᱟ ᱴᱤᱪᱟᱨ ᱢᱮᱱᱟᱜ ᱠᱤᱱᱟᱹ ᱟᱨ ᱯᱟᱸᱪ ᱠᱮᱞᱟᱥ ᱦᱟᱹᱵᱤᱡ ᱢᱮᱱᱟᱜᱼᱟ ᱟᱨ ᱚᱱᱟᱛᱮ ᱜᱤᱫᱽᱨᱟᱹ ᱫᱚ ᱥᱟᱹᱦᱤ ᱥᱤᱠᱠᱷᱟ ᱵᱟᱠᱚ ᱪᱮᱫ ᱫᱟᱲᱮᱭᱟᱜᱼᱟ ᱩᱱᱠᱤᱱ ᱚᱠᱚᱭᱴᱟᱜ ᱠᱤᱱ ᱯᱟᱲᱦᱟᱣ ᱠᱚᱣᱟ ᱚᱱᱟᱛᱮ ᱢᱮᱱᱟᱜ ᱠᱤᱱ ᱨᱮᱦᱚᱸ ᱱᱚᱣᱟ ᱠᱚᱨᱮᱱᱟᱜ ᱥᱠᱩᱞ ᱫᱚ ᱥᱩᱵᱤᱫᱷᱟ ᱠᱷᱟᱹᱞᱤ ᱠᱩᱥᱤᱭᱟᱜ ᱠᱟᱱᱟ ᱢᱮᱱᱠᱷᱟᱱ ᱚᱠᱟ ᱥᱤᱠᱠᱷᱟ ᱠᱟᱱᱟ ᱚᱱᱟᱫᱚ ᱵᱟᱹᱧ ᱠᱩᱥᱤᱭᱟᱜ ᱠᱟᱱᱟ